ᱥᱟᱹᱨᱟᱹᱭᱠᱮᱞᱞᱟ ᱦᱚᱱᱚᱛ ᱨᱮ ᱟᱹᱰᱤᱜᱟᱱ ᱯᱤᱴᱷᱟᱹ ᱠᱚ ᱢᱮᱱᱟᱜᱼᱟ ᱡᱤᱞ ᱯᱤᱴᱷᱟᱹ ᱜᱩᱲ ᱯᱤᱴᱷᱟᱹ ᱰᱩᱢᱵᱩᱜ ᱯᱤᱴᱷᱟᱹ ᱪᱷᱚᱨ ᱯᱤᱴᱷᱟᱹ ᱪᱟᱛᱟᱨ ᱯᱤᱴᱷᱟᱹ ᱡᱤᱞ ᱯᱤᱴᱷᱟᱹ ᱫᱚ ᱟᱹᱰᱤ ᱯᱚᱨᱚᱵᱽ ᱯᱚᱨᱚᱵᱽ ᱜᱮᱞᱮ ᱯᱤᱴᱷᱟᱹᱭᱟ ᱥᱩᱠᱨᱤ ᱡᱤᱞ ᱥᱤᱢ ᱡᱤᱞ ᱟᱨ ᱚᱱᱟ ᱯᱤᱴᱷᱟᱹ ᱫᱚ ᱦᱚᱞᱚᱝ ᱥᱟᱜ ᱥᱤᱯᱤ ᱠᱟᱛᱮ ᱜᱮ ᱯᱤᱴᱷᱟᱹᱞᱮ ᱵᱮᱱᱟᱣᱟ ᱟᱨ ᱱᱟᱫᱽᱣᱟ ᱨᱮᱞᱮ ᱯᱤᱴᱷᱟᱹ ᱞᱮ ᱤᱥᱤᱱᱟ ᱡᱤᱞ ᱯᱤᱴᱷᱟᱹ ᱫᱚ ᱟᱹᱰᱤ ᱥᱤᱵᱤᱞᱟ ᱟᱨ ᱟᱹᱰᱤ ᱱᱟᱯᱟᱭ ᱵᱩᱡᱷᱟᱹᱜᱼᱟ ᱟᱨ ᱰᱩᱢᱵᱩᱜ ᱯᱤᱴᱷᱟᱹ ᱫᱚ ᱠᱷᱮᱛ ᱩᱴᱷᱟᱹᱣ ᱠᱟᱛᱮ ᱜᱮ ᱰᱩᱢᱵᱩᱜ ᱞᱮ ᱯᱤᱴᱷᱟᱹᱭᱟ ᱟᱨ ᱚᱱᱟᱫᱚ ᱰᱮᱠᱪᱤ ᱵᱷᱤᱛᱤᱨ ᱨᱮ ᱫᱟᱜ ᱫᱟᱜ ᱵᱷᱤᱛᱤᱨ ᱨᱮ ᱠᱟᱰᱮᱡ ᱠᱚ ᱟᱨ ᱵᱩᱥᱩᱵ ᱠᱚ ᱪᱮᱛᱟᱱ ᱨᱮ ᱦᱚᱞᱚᱝ ᱰᱩᱢᱵᱩᱜ ᱠᱟᱛᱮ ᱞᱮ ᱮᱢᱟ ᱟᱨ ᱪᱟᱯᱟᱫ ᱯᱤᱴᱷᱟᱹ ᱫᱚ ᱥᱟᱠᱟᱢ ᱨᱮ ᱪᱟᱯᱟᱫ ᱠᱟᱛᱮ ᱞᱮ ᱟᱨ ᱤᱥᱤᱱᱟ ᱪᱟᱯᱟᱫ ᱯᱤᱴᱷᱟᱹ ᱦᱚᱸ ᱟᱹᱰᱤᱜᱮ ᱥᱤᱵᱤᱞᱟ ᱟᱨ ᱪᱷᱚᱨ ᱯᱤᱴᱷᱟᱹ ᱦᱚᱸ ᱥᱩᱱᱩᱢ ᱛᱟᱣᱟ ᱨᱮ ᱮᱢ ᱠᱟᱛᱮᱫ ᱞᱮ ᱫᱩᱞᱟ ᱦᱚᱞᱚᱝ ᱟᱹᱰᱤ ᱥᱤᱵᱤᱞᱟ ᱚᱱᱟ ᱦᱚᱸ ᱢᱮᱱᱠᱷᱟᱱ ᱟᱹᱰᱤ ᱟᱹᱰᱤ ᱥᱤᱵᱤᱞ ᱟᱹᱰᱤ ᱢᱚᱡᱽ ᱜᱮ ᱵᱩᱡᱷᱟᱹᱜᱼᱟ ᱪᱷᱚᱨ ᱯᱤᱴᱷᱟᱹ ᱦᱚᱸ ᱤᱧᱫᱚ ᱟᱹᱰᱤᱧ ᱠᱩᱥᱤᱭᱟᱜᱟ ᱪᱷᱚᱨ ᱯᱤᱴᱷᱟᱹ ᱚᱱᱟ ᱞᱟᱹᱜᱤᱫ ᱛᱮ ᱡᱟᱹᱥᱛᱤ ᱠᱷᱚᱱᱫᱚ ᱪᱷᱚᱨ ᱯᱤᱴᱷᱟᱹᱧ ᱤᱥᱤᱱᱟ ᱟᱨ ᱜᱩᱲ ᱯᱤᱴᱷᱟᱹ ᱫᱚ ᱜᱩᱲ ᱯᱤᱴᱷᱟᱹ ᱦᱚᱸ ᱟᱹᱰᱤ ᱥᱤᱵᱤᱞᱟ ᱜᱩᱲ ᱯᱤᱴᱷᱟᱹ ᱫᱚ ᱦᱚᱞᱚᱝ ᱜᱩᱲ ᱟᱨ ᱞᱚᱞᱚ ᱫᱟᱜ ᱥᱟᱶ ᱦᱮᱰᱮᱡ ᱠᱟᱛᱮ ᱦᱚᱸ ᱜᱩᱲ ᱯᱤᱴᱷᱟᱹ ᱠᱚ ᱵᱮᱱᱟᱣᱟ ᱜᱩᱲ ᱯᱤᱴᱷᱟᱹ ᱦᱚᱸ ᱟᱹᱰᱤ ᱥᱤᱵᱤᱞᱟ ᱪᱮᱫᱟᱜ ᱥᱮ ᱚᱱᱟ ᱦᱮᱲᱮᱢᱟᱜ ᱠᱚ ᱮᱢ ᱠᱚᱜᱼᱟ ᱟᱨ ᱚᱱᱟ ᱜᱩᱲ ᱯᱤᱴᱷᱟᱹ ᱤᱫᱤ ᱛᱮ ᱤᱧ ᱟᱹᱰᱤᱧ ᱠᱩᱥᱤᱭᱟᱜᱼᱟ ᱚᱱᱟᱫᱚ ᱟᱹᱰᱤ ᱥᱤᱵᱤᱞ ᱫᱚ ᱚᱱᱟ ᱞᱟᱹᱜᱤᱫ ᱟᱹᱰᱤᱧ ᱠᱩᱥᱤᱭᱟᱜᱼᱟ ᱟᱨ ᱡᱤᱞ ᱯᱤᱴᱷᱟᱹ ᱫᱚ ᱦᱚᱞᱚᱝ ᱥᱮ ᱡᱤᱞ ᱠᱚ ᱢᱮᱥᱟ ᱠᱟᱛᱮ ᱟᱞᱮ ᱥᱤᱯᱤᱭᱟᱞᱮ ᱟᱨ ᱯᱟᱛᱲᱟ ᱨᱮ ᱪᱟᱯᱟᱫ ᱠᱟᱛᱮ ᱟᱨ ᱱᱟᱫᱽᱣᱟ ᱨᱮ ᱞᱮ ᱮᱢᱼᱟ ᱟᱨ ᱢᱤᱫᱴᱟᱹᱱ ᱠᱟᱴ ᱥᱮ ᱫᱷᱤᱨᱤ ᱛᱮ ᱛᱮᱱ ᱠᱟᱛᱮ ᱞᱮ ᱛᱮᱱ ᱠᱟᱜᱼᱟ ᱟᱨ ᱱᱟᱫᱽᱣᱟ ᱞᱟᱛᱟᱨ ᱪᱩᱞᱦᱟᱹ ᱨᱮ ᱥᱮᱸᱜᱮᱞ ᱞᱮ ᱡᱩᱞ ᱟᱜᱼᱟ ᱢᱤᱫ ᱥᱟᱦᱟ ᱯᱤᱴᱷᱟᱹ ᱤᱥᱤᱱ ᱮᱱ ᱠᱷᱟᱱ ᱟᱨ ᱢᱤᱫ ᱥᱟᱦᱟ ᱞᱮ ᱩᱞᱴᱟᱹᱣᱟ ᱚᱸᱰᱮ ᱞᱮ ᱵᱟᱱᱟᱨ ᱥᱟ ᱤᱥᱤᱱ ᱞᱮᱱᱠᱷᱟᱱ ᱞᱮ ᱟᱬᱜᱚᱭᱟ ᱟᱨ ᱚᱱᱟ ᱯᱟᱛᱲᱟ ᱨᱚᱸᱜᱚ ᱛᱮᱫ ᱠᱚ ᱚᱪᱚᱜ ᱠᱟᱛᱮ ᱞᱮ ᱡᱚᱢᱟ ᱚᱱᱟ ᱫᱚ ᱯᱚᱨᱚᱵᱽ ᱠᱮ ᱯᱚᱨᱚᱵᱽ ᱡᱤᱞ ᱫᱚᱠᱚ ᱯᱤᱴᱷᱟᱹᱭᱟ ᱪᱮᱫᱟᱜ ᱵᱟᱝᱢᱟ ᱥᱮᱨᱢᱟ ᱠᱷᱚᱱᱜᱮ ᱟᱹᱜᱤᱞ ᱦᱟᱯᱲᱟᱢ ᱠᱚ ᱱᱚᱝᱠᱟ ᱜᱮᱠᱚ ᱞᱟᱹᱭ ᱟᱹᱜᱩ ᱠᱟᱜᱼᱟ ᱡᱮᱠᱚ ᱵᱮᱱᱟᱣ ᱟᱹᱜᱩ ᱠᱟᱜᱼᱟ ᱪᱮ ᱠᱚ ᱤᱥᱤᱱ ᱟᱹᱜᱩ ᱠᱟᱜᱼᱟ ᱠᱚ ᱚᱱᱟ ᱞᱟᱹᱜᱤᱫ ᱱᱮᱛᱟᱨ ᱦᱚᱸ ᱯᱚᱨᱚᱵᱽ ᱯᱤᱪᱷᱤ ᱦᱚᱸ ᱞᱮ ᱵᱮᱱᱟᱣ ᱜᱮᱭᱟ ᱥᱤᱢ ᱡᱤᱞ ᱦᱚᱸ ᱟᱹᱰᱤᱜᱮ ᱥᱤᱵᱤᱞᱟ ᱚᱱᱟ ᱯᱤᱴᱷᱟᱹ ᱮᱱᱠᱷᱟᱱ ᱚᱱᱟ ᱞᱟᱹᱜᱤᱫ ᱤᱧᱫᱚ ᱟᱹᱰᱤᱧ ᱠᱩᱥᱤᱭᱟᱜᱼᱟ